ᱤᱧᱫᱚ ᱨᱟᱡᱽᱱᱚᱜᱚᱨ ᱳᱟᱨᱠᱥᱚᱯ ᱨᱮᱧ ᱥᱮᱞᱮᱫ ᱞᱮᱱᱟ ᱟᱨ ᱚᱸᱰᱮ ᱜᱮ ᱤᱥᱤᱱ ᱵᱟᱥᱟᱝ ᱠᱚᱫᱚᱧ ᱪᱮᱫ ᱟᱠᱟᱱᱟ ᱟᱨᱦᱚᱸ ᱤᱥᱤᱱ ᱵᱟᱥᱟᱝ ᱥᱟᱶᱛᱮ ᱮᱴᱟᱜᱟᱜ ᱠᱚᱦᱚᱸ ᱪᱮᱫ ᱠᱟᱱᱟ ᱟᱨ ᱚᱲᱟᱜ ᱨᱮᱦᱚᱸ ᱠᱤᱪᱷᱩᱜᱟᱱ ᱫᱚᱧ ᱵᱟᱰᱟᱭ ᱜᱮᱭᱟ ᱚᱲᱟᱜ ᱨᱮ ᱤᱧ ᱟᱭᱳ ᱤᱥᱤᱱ ᱡᱚᱦᱚᱜᱼᱮ ᱦᱚᱦᱚᱣᱟᱹᱧᱟ ᱟᱨᱮ ᱞᱟᱹᱭ ᱵᱟᱲᱟ ᱟᱠᱟᱫᱤᱧᱟ ᱚᱱᱟᱛᱮ ᱚᱲᱟᱜ ᱨᱮᱦᱚᱸ ᱠᱟᱹᱴᱤᱡ ᱠᱟᱹᱢᱤ ᱠᱟᱹᱢᱤ ᱛᱤᱧ ᱪᱮᱫ ᱟᱠᱟᱱ ᱜᱮᱭᱟ ᱟᱨ ᱚᱸᱰᱮ ᱨᱟᱡᱽᱱᱚᱜᱚᱨ ᱳᱟᱨᱠᱥᱚᱯ ᱨᱮ ᱦᱚᱸᱠᱚ ᱞᱟᱹᱭ ᱟᱞᱮ ᱜᱮᱭᱟ ᱚᱱᱟᱛᱮ ᱟᱹᱰᱤ ᱰᱷᱮᱨᱤᱧ ᱪᱮᱫ ᱟᱠᱟᱱᱟ ᱤᱥᱤᱱ ᱠᱚᱫᱚ ᱵᱮᱥ ᱴᱷᱤᱠ ᱜᱤᱧ ᱫᱟᱲᱮᱭᱟᱜᱼᱟ